ᱤᱧᱟᱹᱜ ᱨᱤᱡᱷᱟᱹᱣ ᱞᱮᱠᱟᱱ ᱴᱷᱟᱶ ᱫᱚ ᱦᱩᱭᱩᱜ ᱠᱟᱱᱟ ᱵᱳᱞᱯᱩᱨ ᱥᱟᱱᱛᱤᱱᱤᱠᱮᱛᱚᱱ ᱟᱨ ᱱᱚᱶᱟ ᱵᱳᱞᱯᱩᱨ ᱥᱟᱱᱛᱤᱱᱤᱠᱮᱛᱚᱱ ᱨᱮ ᱨᱚᱵᱤᱱᱫᱨᱚᱱᱟᱛᱷ ᱴᱷᱟᱠᱩᱨᱟᱜ ᱟᱭᱢᱟ ᱜᱟᱱ ᱟᱠᱚᱨᱥᱚᱱᱤᱭᱚ ᱡᱟᱭᱜᱟ ᱧᱮᱞ ᱞᱟᱹᱜᱤᱫ ᱛᱮ ᱢᱮᱱᱟᱜᱼᱟ ᱟᱨ ᱚᱱᱟᱠᱩ ᱡᱟᱭᱜᱟ ᱫᱚ ᱦᱩᱭᱩᱜ ᱠᱟᱱᱟ ᱨᱚᱵᱤᱱᱫᱨᱚᱱᱟᱛᱷ ᱴᱷᱟᱹᱠᱩᱨᱟᱜ ᱢᱤᱭᱩᱡᱤᱭᱟᱢ ᱟᱨᱦᱚᱸ ᱠᱳᱯᱟᱹᱭ ᱜᱟᱰᱟ ᱨᱮᱱᱟᱜ ᱧᱩᱛᱩᱢ ᱛᱮ ᱢᱤᱫᱴᱮᱱ ᱠᱚᱵᱤᱛᱟᱭ ᱚᱞ ᱞᱮᱫᱟ ᱟᱨᱦᱚᱸ ᱟᱭᱢᱟ ᱜᱮ ᱢᱮᱱᱟᱜᱼᱟ ᱟᱫᱚ ᱟᱨᱦᱚᱸ ᱥᱟᱺᱜᱤᱧ ᱫᱤᱥᱚᱢ ᱠᱷᱚᱱ ᱟᱭᱢᱟ ᱜᱮ ᱦᱚᱲ ᱦᱮᱡ ᱠᱟᱛᱮ ᱫᱤᱱ ᱜᱮ ᱱᱚᱣᱟ ᱟᱠᱚᱨᱥᱚᱱᱤᱭᱚ ᱡᱟᱭᱜᱟ ᱠᱚ ᱧᱮᱞ ᱤᱫᱤᱭᱟ